ᱟᱵᱚ ᱱᱚᱣᱟ ᱵᱷᱟᱨᱚᱛ ᱫᱤᱥᱚᱢ ᱨᱮ ᱟᱭᱢᱟ ᱟᱭᱢᱟ ᱡᱟᱹᱛᱤ ᱢᱮᱱᱟᱜ ᱠᱚᱣᱟ ᱚᱱᱟ ᱢᱩᱫᱽᱨᱮ ᱥᱟᱱᱛᱟᱲ ᱦᱚᱸ ᱢᱤᱫᱴᱮᱱ ᱡᱟᱹᱛᱤ ᱠᱟᱱᱟᱵᱚᱱ ᱟᱵᱚᱣᱟᱜ ᱥᱟᱱᱛᱟᱲ ᱦᱚᱲᱟᱜ ᱫᱚ ᱡᱷᱚᱛᱚ ᱞᱟᱭᱼᱞᱟᱠᱪᱟᱨ ᱮᱱᱮᱡ ᱥᱮᱨᱮᱧ ᱦᱚᱨᱚᱜ ᱵᱟᱸᱫᱮ ᱥᱟᱱᱟᱢ ᱜᱮ ᱡᱩᱫᱟᱹ ᱜᱮᱛᱟ ᱵᱚᱱᱟ ᱧᱮᱞᱟᱵᱚᱱ ᱞᱟᱭᱼᱞᱟᱠᱪᱟᱨ ᱫᱚ ᱮᱴᱟᱜ ᱡᱟᱹᱛᱤ ᱠᱚᱫᱚ ᱟᱠᱚ ᱢᱩᱨᱛᱤ ᱠᱚᱨᱮ ᱠᱚ ᱵᱚᱸᱜᱟᱼᱵᱳᱨᱳᱭᱟ ᱢᱮᱱᱷᱟᱱ ᱟᱵᱚ ᱫᱚ ᱢᱩᱨᱛᱤ ᱠᱚᱨᱮᱜ ᱫᱚ ᱵᱟᱝ ᱫᱷᱤᱨᱤ ᱫᱟᱨᱮ ᱫᱷᱤᱨᱤ ᱫᱟᱨᱮ ᱱᱟᱹᱲᱤ ᱠᱚᱨᱮᱜ ᱵᱚ ᱵᱚᱸᱜᱟᱼᱵᱳᱨᱳᱭᱟ ᱵᱚᱸᱜᱟᱼᱵᱳᱨᱳ ᱚᱠᱛᱚ ᱫᱚ ᱥᱟᱱᱟᱢ ᱛᱤᱨᱞᱟᱹ ᱦᱚᱯᱚᱱ ᱥᱮ ᱠᱩᱲᱤ ᱜᱤᱫᱽᱨᱟᱹ ᱠᱚᱫᱚ ᱡᱷᱚᱛᱚ ᱦᱚᱲ ᱥᱟᱫᱟ ᱜᱮᱸᱫᱟᱜ ᱵᱟᱸᱫᱮ ᱠᱟᱛᱮ ᱠᱚ ᱪᱟᱞᱟᱜᱼᱟ ᱟᱨ ᱠᱚᱲᱟ ᱜᱤᱫᱨᱟᱹ ᱠᱚᱫᱚ ᱥᱟᱱᱟᱢ ᱠᱚᱜᱮ ᱥᱟᱫᱟ ᱫᱷᱩᱛᱤᱭᱟᱛᱮᱜ ᱠᱚ ᱪᱟᱞᱟᱜᱼᱟ ᱵᱚᱸᱜᱟ ᱚᱠᱛᱚ ᱫᱚ ᱟᱨ ᱡᱟᱦᱟᱸ ᱠᱚᱨᱮᱜ ᱦᱟᱴ ᱯᱟᱛᱟ ᱯᱚᱨᱚᱵᱽ ᱠᱚᱨᱮᱜ ᱫᱚ ᱥᱟᱱᱟᱢ ᱦᱚᱲᱜᱮ ᱠᱩᱲᱤ ᱦᱚᱯᱚᱱ ᱠᱚᱫᱚ ᱯᱟᱹᱧᱪᱤ ᱜᱮᱸᱫᱟᱜ ᱠᱚ ᱵᱟᱸᱫᱮᱭᱟ ᱟᱨ ᱠᱚᱲᱟ ᱦᱚᱯᱚᱱ ᱠᱚᱫᱚ ᱡᱷᱚᱛᱚ ᱦᱚᱲᱜᱮ ᱯᱟᱹᱧᱪᱤ ᱫᱷᱩᱛᱤ ᱠᱚ ᱛᱮᱠᱚ ᱫᱷᱩᱛᱤᱜᱼᱟ ᱩᱱᱠᱩ ᱚᱱᱟ ᱫᱷᱩᱛᱤ ᱠᱚ ᱯᱟᱹᱧᱪᱤ ᱜᱮᱸᱫᱟᱜ ᱯᱟᱹᱧᱪᱤ ᱫᱷᱩᱛᱤ ᱧᱮᱞ ᱛᱮᱜᱮ ᱡᱟᱦᱟᱸᱭ ᱜᱮ ᱵᱩᱡᱽ ᱫᱟᱲᱮᱭᱟᱜ ᱡᱮ ᱱᱩᱭ ᱫᱚ ᱥᱟᱱᱛᱟᱲ ᱠᱟᱱᱟᱭ ᱢᱮᱱᱛᱮ ᱠᱩᱞᱤ ᱦᱚᱸ ᱵᱟᱝ ᱦᱩᱭᱩᱜᱼᱟ ᱚᱱᱟ ᱧᱮᱞ ᱛᱮᱜᱮ ᱡᱚᱛᱚ ᱦᱚᱲ ᱠᱚ ᱵᱩᱡᱽ ᱫᱟᱲᱮᱭᱟᱜᱼᱟ ᱡᱮ ᱱᱩᱭ ᱫᱚ ᱥᱟᱱᱛᱟᱲ ᱠᱟᱱᱟᱭ ᱢᱮᱱᱛᱮ